ᱯᱚᱥᱪᱷᱤᱢ ᱵᱚᱨᱫᱷᱚᱢᱟᱱ ᱦᱚᱱᱚᱛ ᱨᱮ ᱥᱟᱶᱟᱨ ᱥᱮᱵᱟ ᱵᱮᱵᱚᱥᱛᱷᱟ ᱫᱚ ᱵᱟᱨ ᱞᱮᱠᱟᱛᱮ ᱧᱟᱢᱚᱜᱼᱟ ᱥᱚᱨᱠᱟᱨᱤ ᱥᱮ ᱵᱮᱥᱚᱨᱠᱟᱨᱤ ᱥᱚᱨᱠᱟᱨᱤ ᱠᱚᱫᱚ ᱦᱮᱞᱛ ᱥᱮᱱᱴᱟᱨ ᱥᱮ ᱥᱚᱨᱠᱟᱨᱤ ᱥᱟᱥᱛᱷᱚ ᱠᱮᱱᱫᱨᱚ ᱥᱮ ᱦᱳᱥ ᱦᱳᱥᱯᱤᱴᱟᱞ ᱠᱚ ᱟᱨ ᱵᱮᱥᱚᱨᱠᱟᱨᱤ ᱠᱚᱫᱚ ᱦᱩᱭᱩᱜ ᱠᱟᱱᱟ ᱵᱮᱥᱚᱨᱠᱟᱨᱤ ᱯᱨᱟᱭᱵᱷᱮᱴ ᱢᱟᱱᱮ ᱱᱟᱨᱥᱤᱝ ᱦᱳᱢ ᱥᱮ ᱯᱨᱟᱭᱵᱷᱮᱴ ᱦᱳᱥᱯᱤᱴᱟᱞ ᱱᱚᱣᱟ ᱠᱚ ᱟᱨ ᱥᱚᱨᱠᱟᱨᱤ ᱠᱚᱨᱮᱱᱟᱜ ᱥᱩᱵᱤᱫᱟ ᱫᱚ ᱦᱩᱭᱩᱜ ᱠᱟᱱᱟ ᱱᱚᱣᱟ ᱠᱚᱨᱮ ᱫᱚ ᱵᱤᱱᱟᱹ ᱯᱚᱭᱥᱟ ᱛᱮ ᱥᱟᱶᱟᱨ ᱥᱮᱵᱟ ᱵᱮᱵᱚᱥᱛᱷᱟ ᱧᱟᱢᱚᱜᱼᱟ ᱥᱮ ᱨᱟᱱ ᱠᱚᱦᱚᱸ ᱧᱟᱢᱚᱜᱼᱟ ᱟᱨ ᱱᱚᱣᱟ ᱠᱚᱨᱮ ᱫᱚ ᱱᱚᱣᱟ ᱠᱚ ᱟᱹᱛᱩ ᱥᱩᱨ ᱥᱩᱯᱩᱨ ᱛᱟᱦᱮᱸ ᱛᱟᱦᱮᱸᱱᱟ ᱥᱮ ᱛᱟᱦᱮᱸ ᱞᱮᱱ ᱠᱷᱟᱱ ᱥᱩᱵᱤᱫᱟ ᱦᱩᱭᱩᱜᱼᱟ ᱢᱟᱹᱱᱢᱤᱭᱟᱜ ᱨᱩᱜᱤ ᱞᱚᱜᱚᱱ ᱥᱮᱴᱮᱨ ᱦᱚᱪᱚ ᱫᱟᱲᱮᱭᱟᱢ ᱚᱱᱟ ᱠᱚᱨᱮ ᱥᱮ ᱞᱚᱜᱚᱱ ᱪᱮᱫ ᱥᱮᱵᱟ ᱧᱟᱢᱚᱜᱼᱟ ᱟᱨ ᱯᱨᱟᱭᱵᱷᱮᱴ ᱥᱮ ᱥᱟᱥᱛᱷᱚ ᱠᱮᱱᱫᱨᱚ ᱥᱮ ᱯᱮᱨᱟᱭᱵᱷᱮᱴ ᱱᱟᱨᱥᱤᱝ ᱦᱳᱢ ᱠᱚᱨᱮ ᱫᱚ ᱚᱱᱟ ᱠᱚᱨᱮ ᱫᱚ ᱟᱹᱰᱤ ᱜᱚᱱᱚᱝᱼᱟᱱ ᱜᱚᱱᱚᱝ ᱟᱱᱟᱜ ᱠᱟᱱᱟ ᱚᱱᱟ ᱠᱚᱨᱮ ᱫᱚ ᱥᱮᱵᱟ ᱧᱟᱢ ᱞᱟᱹᱜᱤᱫ ᱛᱮ ᱟᱹᱰᱤ ᱠᱟᱹᱣᱰᱤ ᱞᱮᱠᱷᱟ ᱦᱩᱭᱩᱜᱼᱟ ᱥᱮ ᱨᱟᱱ ᱢᱩᱨᱜᱟᱹᱱ ᱦᱚᱸ ᱚᱸᱰᱮ ᱠᱷᱚᱱᱟᱜ ᱫᱚ ᱵᱟᱠᱚ ᱮᱢᱚᱜᱼᱟ ᱵᱟᱭᱨᱮ ᱠᱷᱚᱱᱟᱜ ᱠᱤᱨᱤᱧᱟ ᱡᱟᱦᱟᱸ ᱫᱚ ᱡᱚᱛᱚ ᱦᱚᱲ ᱯᱚᱠᱷᱮ ᱫᱚ ᱵᱟᱝ ᱥᱚᱢᱵᱷᱚᱵᱟ ᱢᱩᱥᱠᱤᱞ ᱜᱮᱭᱟ ᱚᱱᱟ ᱞᱮᱠᱟ ᱛᱮ ᱥᱚᱨᱠᱟᱨᱤ ᱥᱮ ᱦᱳᱥᱯᱤᱴᱟᱞ ᱥᱮ ᱡᱟᱦᱟᱸ ᱥᱟᱥᱛᱷᱚ ᱠᱮᱱᱫᱨᱚ ᱠᱚ ᱜᱮ ᱛᱟᱦᱮᱸ ᱞᱮᱱᱠᱷᱟᱱ ᱱᱟᱯᱟᱭ ᱥᱮ ᱥᱩᱵᱤᱫᱷᱟ ᱧᱟᱢᱚᱜᱼᱟ